ᱵᱮᱵᱽᱥᱟ ᱵᱮᱵᱽᱥᱟ ᱠᱚᱫᱚ ᱟᱵᱚ ᱱᱤᱭᱟᱹ ᱠᱚᱨᱮ ᱫᱚ ᱦᱳᱲᱳ ᱥᱮ ᱜᱩᱦᱩᱢ ᱥᱮ ᱡᱚᱱᱰᱨᱟ ᱠᱚ ᱪᱟᱥ ᱟᱵᱟᱫ ᱵᱟᱲᱟᱜᱼᱟ ᱤᱱᱟᱹ ᱠᱚ ᱞᱟᱦᱟ ᱛᱮᱫᱚ ᱵᱟᱝ ᱛᱟᱦᱮᱸ ᱠᱟᱱᱟ ᱞᱟᱦᱟ ᱛᱮᱫᱚ ᱠᱷᱟᱹᱞᱤ ᱦᱳᱲᱳ ᱢᱚᱛᱚᱜ ᱠᱚ ᱪᱟᱥ ᱮᱫ ᱛᱟᱦᱮᱱᱟᱜ ᱡᱷᱚᱛᱚ ᱜᱮ ᱤᱫᱟᱱᱤᱝ ᱜᱮ ᱦᱮᱡ ᱠᱟᱱᱟ ᱡᱚᱱᱰᱨᱟ ᱠᱚ ᱟᱨ ᱟᱭᱢᱟ ᱟᱭᱢᱟ ᱯᱷᱚᱥᱚᱞ ᱠᱚ ᱢᱮᱱᱟᱜᱼᱟ ᱤᱱᱠᱟᱜᱮ ᱪᱟᱥ ᱟᱵᱟᱫ ᱠᱟᱛᱮᱫ ᱚᱱᱟᱭ ᱟᱹᱠᱷᱨᱤᱧᱮᱫᱟ ᱟᱹᱠᱷᱨᱤᱧ ᱠᱟᱛᱮᱫ ᱯᱚᱭᱥᱟ ᱦᱩᱭᱩᱜ ᱠᱟᱱᱟ ᱪᱟᱹᱥᱤ ᱠᱚᱣᱟᱜ ᱤᱱᱟᱹ ᱥᱟᱶ ᱥᱟᱶᱛᱮ ᱟᱨ ᱦᱚᱸ ᱱᱚᱝᱠᱟᱜᱮ ᱪᱟᱥ ᱟᱵᱟᱫᱚᱜ ᱠᱟᱱᱟ ᱪᱟᱥ ᱟᱵᱟᱫ ᱠᱟᱛᱮᱫ ᱠᱤᱨᱤᱧ ᱟᱹᱠᱷᱨᱤᱧ ᱠᱟᱛᱮ ᱜᱮ ᱯᱚᱭᱥᱟ ᱠᱚ ᱧᱟᱢᱚᱜᱚ ᱠᱟᱱᱟ ᱚᱱᱟ ᱵᱤᱱᱤᱢᱚᱭᱛᱮ ᱤᱱᱟᱹ ᱠᱟᱛᱮᱫ ᱱᱤᱛᱳᱜ ᱥᱠᱩᱞ ᱠᱚᱞᱮᱡᱽ ᱨᱮᱱᱟᱜ ᱦᱚᱸ ᱱᱟᱯᱟᱭ ᱵᱮᱵᱚᱥᱛᱷᱟ ᱢᱮᱱᱟᱜᱼᱟ ᱞᱟᱦᱟ ᱛᱮᱫᱚ ᱵᱟᱝ ᱛᱟᱦᱮᱸ ᱠᱟᱱᱟ ᱚᱱᱟᱠ ᱫᱚ ᱱᱤᱛᱳᱜ ᱫᱚ ᱥᱠᱩᱞ ᱠᱚᱞᱮᱡᱽ ᱡᱷᱚᱛᱚ ᱥᱩ ᱵᱮᱵᱚᱥᱛᱷᱟ ᱢᱮᱱᱟᱜᱼᱟ ᱥᱠᱩᱞ ᱠᱚᱨᱮ ᱦᱚᱸ ᱰᱨᱮᱥ ᱠᱚ ᱮᱢᱚᱜ ᱠᱟᱱᱟ ᱵᱚᱭ ᱠᱷᱟᱛᱟ ᱠᱚ ᱮᱢᱚᱜᱚᱜ ᱠᱟᱱᱟ ᱤᱱᱟᱹ ᱠᱟᱛᱮᱫ ᱱᱤᱛᱳᱜ ᱫᱚ ᱟᱵᱚ ᱥᱟᱦᱟᱨ ᱠᱚ ᱵᱟᱝ ᱛᱟᱦᱮᱸ ᱠᱟᱱᱟ ᱵᱤᱥ ᱠᱚ ᱵᱟᱝ ᱛᱟᱦᱮᱸ ᱠᱟᱱᱟ ᱱᱤᱛᱳᱜ ᱫᱚ ᱢᱚᱡᱽ ᱦᱩᱭᱩᱜ ᱞᱟᱹᱜᱤᱫ ᱯᱷᱚᱥᱚᱞ ᱢᱚᱡᱽ ᱦᱩᱭᱩᱜ ᱞᱟᱹᱜᱤᱫ ᱥᱟᱦᱟᱨ ᱠᱚ ᱧᱟᱢᱚᱜᱚᱜ ᱠᱟᱱᱟ ᱟᱨ ᱞᱟᱦᱟ ᱛᱮᱫᱚ ᱜᱟᱹᱰᱤ ᱜᱷᱚᱲᱟ ᱠᱚ ᱥᱮ ᱢᱳᱵᱟᱭᱤᱞ ᱠᱚ ᱵᱟᱝ ᱛᱟᱦᱮᱸ ᱠᱟᱱᱟ ᱞᱟᱦᱟ ᱛᱮᱫᱚ ᱠᱷᱟᱹᱞᱤ ᱥᱟᱸᱜᱟᱲ ᱜᱟᱹᱰᱤ ᱜᱮ ᱛᱟᱦᱮᱸ ᱠᱟᱱᱟ ᱱᱤᱛᱳᱜ ᱫᱚ ᱟᱹᱰᱤ ᱟᱭᱢᱟᱜᱟᱱ ᱜᱟᱹᱰᱤ ᱦᱩᱭᱱᱟ ᱠᱟᱹᱴᱤᱡ ᱜᱟᱹᱰᱤ ᱵᱟᱥ ᱜᱟᱹᱰᱤ ᱥᱮ ᱴᱨᱮᱹᱱ ᱥᱮ ᱱᱚᱝᱠᱟ ᱟᱨ ᱦᱚᱸ ᱵᱟᱭᱤᱠ ᱢᱮᱱᱟᱜᱼᱟ ᱥᱟᱭᱠᱮᱞ ᱢᱮᱱᱟᱜᱼᱟ ᱟᱭᱢᱟ ᱜᱚᱴᱟ ᱜᱟᱱᱜᱮ ᱤᱱᱠᱟ ᱯᱟᱞᱴᱟᱣ ᱠᱟᱱᱟ ᱟᱵᱚ ᱱᱤᱛᱳᱜ ᱡᱟᱦᱟᱸ ᱥᱮᱫ ᱜᱮ ᱪᱟᱞᱟᱜ ᱮᱢ ᱢᱮᱱᱠᱷᱟᱱ ᱜᱮ ᱩᱥᱟᱹᱨᱟᱢ ᱥᱮᱱ ᱫᱟᱲᱮᱭᱟᱜᱼᱟ ᱜᱟᱹᱰᱤ ᱠᱚ ᱦᱩᱭ ᱠᱟᱱᱟ ᱚᱠᱟ ᱥᱟᱹᱜᱤᱧ ᱡᱟᱭᱜᱟ ᱚᱸᱰᱮ ᱩᱥᱟᱹᱨᱟ ᱛᱮᱢ ᱯᱳᱪᱷᱟᱣᱼᱟ ᱟᱨ ᱚᱠᱟ ᱥᱩᱨ ᱡᱟᱭᱜᱟ ᱚᱸᱰᱮ ᱦᱚᱸ ᱩᱥᱟᱹᱨᱟ ᱱᱟᱯᱟᱭᱛᱮᱢ ᱥᱮᱴᱮᱨ ᱜᱚᱫᱚᱜᱼᱟ ᱞᱟᱦᱟ ᱛᱮᱫᱚ ᱥᱟᱸᱜᱟᱲ ᱜᱟᱹᱰᱤ ᱠᱚ ᱛᱮᱜᱮ ᱫᱟᱬᱟᱜ ᱠᱟᱱ ᱦᱳᱭᱳᱜ ᱠᱟᱱ ᱛᱟᱦᱮᱱᱟᱠᱚ ᱥᱮ ᱱᱤᱛᱳᱜ ᱫᱚ ᱫᱟᱜ ᱟᱨᱮᱡ ᱠᱚ ᱦᱚᱸ ᱞᱟᱦᱟ ᱛᱮᱫᱚ ᱰᱚᱠᱠᱟ ᱛᱮ ᱫᱟᱜ ᱠᱚ ᱟᱨᱮᱡᱜ ᱠᱟᱱ ᱛᱟᱦᱮᱱᱟᱠᱚ ᱱᱤᱛᱚᱜ ᱫᱚ ᱰᱚᱠᱠᱟ ᱠᱚᱛᱮ ᱵᱟᱝ ᱟᱨᱮᱡ ᱠᱟᱛᱮ ᱢᱮᱹᱥᱤᱱ ᱠᱚ ᱦᱩᱭ ᱮᱱᱟ